ᱞᱟᱦᱟ ᱛᱮᱱᱟᱜ ᱵᱮᱝᱠᱤᱝ ᱠᱟᱹᱢᱤ ᱨᱮ ᱡᱮᱢᱚᱱ ᱛᱟᱦᱮᱠᱟᱱᱟ ᱵᱮᱝᱠᱮᱢ ᱪᱟᱞᱟᱜᱼᱟ ᱮᱵᱚᱝ ᱪᱟᱞᱟ ᱠᱟᱛᱮ ᱞᱟᱹᱭᱤᱱ ᱠᱟᱜᱼᱟᱢ ᱛᱤᱱᱟᱹᱜ ᱵᱷᱤᱲᱚᱜᱼᱟ ᱞᱟ ᱭᱤᱱ ᱠᱟᱜ ᱦᱩᱭᱩᱜ ᱛᱟᱢᱟ ᱮᱵᱚᱝ ᱞᱟ ᱭᱤᱱ ᱠᱟᱛᱮ ᱡᱩᱫᱤ ᱵᱷᱩᱞᱼᱵᱷᱟᱞᱮᱢ ᱥᱳᱦᱤᱭᱟᱜᱼᱟ ᱡᱩᱫᱤ ᱮᱴᱟᱜ ᱠᱚᱨᱮᱢ ᱴᱤᱯᱟᱜᱼᱟ ᱵᱟᱝ ᱯᱚᱭᱥᱟ ᱵᱟᱠᱚ ᱮᱢᱟᱢᱟ ᱤᱱᱠᱟᱹ ᱡᱷᱟᱢᱮᱞᱟ ᱛᱟᱦᱮᱠᱟᱱᱟ ᱟᱨ ᱪᱮᱫ ᱵᱚᱦᱩ ᱡᱷᱟᱢᱮᱞᱟ ᱜᱮ ᱛᱟᱦᱮᱠᱟᱱᱟ ᱟᱨ ᱱᱮᱛᱟᱨ ᱫᱚ

ᱡᱟᱦᱟᱸᱛᱮᱢ ᱪᱟᱞᱟᱣᱮᱱᱟ ᱡᱮᱢᱚᱱ ᱠᱷᱚᱡ ᱠᱮᱫ ᱢᱮᱭᱟ ᱠᱚ ᱵᱟᱝ ᱯᱩᱪᱩᱡ ᱮᱱ ᱛᱟᱢ ᱜᱮᱭᱟ ᱤᱱᱠᱟᱹ ᱟᱨ ᱯᱷᱳᱱ ᱯᱮ ᱜᱩᱜᱩᱞ ᱯᱮ ᱛᱟᱦᱮᱱ ᱛᱟᱢ ᱠᱷᱟᱱ ᱪᱮᱫ ᱢᱳᱵᱟᱭᱤᱞ ᱦᱟᱛᱟᱭ ᱛᱟᱢ ᱨᱮᱦᱚᱸ ᱵᱟᱭ ᱫᱟᱲᱮᱭᱟᱜᱼᱟ ᱚᱱᱟᱛᱮ ᱟᱹᱰᱤ ᱵᱷᱟᱹᱜᱤᱣ ᱟᱠᱟᱱᱟ ᱱᱤᱭᱟᱹ ᱡᱟᱢᱟᱱᱟ ᱱᱤ ᱱᱤᱛᱳᱜᱟᱜ ᱡᱟᱦᱟᱸ ᱪᱟᱞᱟᱜ ᱠᱟᱱᱟ ᱯᱷᱳᱱ ᱯᱮ ᱜᱩᱜᱩᱞ ᱯᱮ ᱪᱟᱹᱞᱩ ᱠᱟᱜ ᱢᱮ ᱵᱟᱥ ᱡᱟᱦᱟᱸᱛᱮᱜᱮ ᱡᱟᱦᱟᱸ ᱨᱮᱜᱮ ᱯᱚᱭᱥᱟ ᱡᱟᱦᱟᱸ ᱨᱮᱜᱮᱢ ᱛᱟᱦᱮᱱᱟ ᱯᱚᱭᱥᱟ ᱫᱚ ᱟᱢ ᱴᱷᱮᱡ ᱜᱮ ᱧᱮᱞᱚᱜᱼᱟ ᱡᱟᱦᱟᱸ ᱛᱤᱱᱟᱹᱜ ᱜᱮ ᱵᱚᱞᱚᱜ ᱟᱢᱮᱢ ᱧᱮᱞ ᱫᱟᱲᱮᱭᱟᱜᱼᱟ ᱡᱮ ᱱᱤᱱᱟᱹᱜ ᱤᱱᱟᱹᱜ ᱢᱮᱱᱟᱜ ᱛᱤᱧᱟ ᱤᱱᱟᱹᱜ ᱢᱮᱱᱟᱜ ᱛᱤᱧᱟᱹ ᱵᱩᱡᱽ ᱫᱟᱲᱮᱭᱟᱜᱼᱟᱢ ᱱᱤᱱᱟᱹᱜ ᱤᱧ ᱛᱩᱞᱟᱹᱣ ᱠᱮᱫᱟ ᱤᱱᱟᱹᱜ ᱥᱟᱨᱮᱡ ᱮᱱ ᱛᱤᱧᱟᱹ ᱚᱱᱼᱱᱟᱛᱮ ᱟᱹᱰᱤ ᱵᱷᱟᱜᱮᱣ ᱟᱠᱟᱱᱟ ᱟᱹᱰᱤ ᱢᱚᱡᱽ